ᱡᱟᱹᱯᱩᱫ ᱫᱤᱱ ᱫᱚ ᱡᱮᱢᱚᱱ ᱦᱳᱲᱳ ᱠᱚ ᱱᱚᱜᱼᱚᱸᱭ ᱫᱟᱜ ᱠᱮᱜᱼᱟᱭ ᱮᱱᱠᱷᱟᱱ ᱫᱟᱜᱼᱮ ᱮᱦᱚᱵ ᱠᱮᱫ ᱠᱷᱟᱱᱮ ᱮᱱᱠᱷᱟᱱ ᱟᱵᱚ ᱫᱚ ᱦᱳᱲᱳ ᱠᱚ ᱮᱨᱻ ᱦᱩᱭᱩᱜᱼᱟ ᱮᱨᱻ ᱦᱩᱭᱩᱜᱼᱟ ᱟᱫᱷᱮᱠ ᱫᱚ ᱟᱫᱷᱮᱠ ᱫᱚ ᱛᱚᱞᱟ ᱦᱩᱭᱩᱜᱼᱟ ᱮᱨᱻ ᱛᱚᱞᱟ ᱠᱚ ᱥᱟᱹᱛ ᱠᱟᱛᱮ ᱦᱟᱥᱟ ᱠᱚ ᱛᱮᱭᱟᱨ ᱨᱮᱰᱤ ᱵᱟᱲᱟ ᱠᱟᱛᱮᱫ ᱟᱨ ᱦᱚᱸ ᱟᱥᱟᱲ ᱵᱚᱸᱜᱟ ᱠᱚᱫᱚ ᱫᱟᱜ ᱠᱚ ᱴᱷᱤᱠᱮ ᱫᱟᱜ ᱞᱮᱠᱷᱟᱱ ᱟᱨ ᱛᱚᱞᱟ ᱠᱚ ᱦᱟᱨᱟ ᱞᱮᱱᱠᱷᱟᱱ ᱨᱚᱦᱚᱭ ᱚᱠᱛᱚ ᱜᱟᱱ ᱞᱮᱱᱠᱷᱟᱱ ᱮᱱᱠᱷᱟ ᱟᱨ ᱨᱚᱦᱚᱭ ᱦᱩᱭᱩᱜᱼᱟ ᱤᱱᱟᱹ ᱯᱚᱨᱮ ᱨᱚᱦᱚᱭ ᱵᱟᱲᱟ ᱠᱟᱛᱮ ᱟᱨ ᱵᱷᱟᱫᱚᱨ ᱵᱚᱸᱜᱟ ᱥᱮᱫ ᱫᱚ ᱦᱮᱬᱦᱮᱫ ᱦᱩᱭᱩᱜᱼᱟ ᱯᱟᱲᱦᱟᱱ ᱟᱠᱚ ᱮᱨᱟᱜ ᱠᱚᱫᱚ ᱟᱨ ᱤᱱᱟᱹ ᱯᱚᱨᱮ ᱰᱷᱮᱹᱨ ᱡᱟᱹᱯᱩᱫ ᱫᱤᱱ ᱫᱚ ᱚᱱᱟ ᱠᱚ ᱪᱟᱥ ᱠᱚᱨᱮ ᱠᱚ ᱥᱟᱹᱛ ᱵᱟᱲᱟ ᱞᱮᱠᱷᱟᱱ ᱚᱲᱟᱜ ᱠᱚᱨᱮᱱ ᱛᱟᱦᱮᱱ ᱥᱚᱢᱚᱭ ᱫᱚ ᱠᱩᱲᱤ ᱦᱚᱯᱚᱱ ᱠᱚᱫᱚ ᱡᱚᱱᱚᱜ ᱠᱚ ᱜᱟᱞᱟᱝ ᱦᱩᱭᱩᱜᱼᱟ ᱯᱟᱹᱴᱭᱟᱹ ᱠᱚ ᱜᱟᱞᱟᱝ ᱦᱩᱭᱩᱜᱼᱟ

ᱡᱟᱦᱟᱸ ᱠᱚᱫᱚ ᱥᱚᱢᱚᱭ ᱨᱮ ᱠᱷᱟᱱᱛᱷᱟ ᱠᱚ ᱦᱚᱸ ᱨᱚᱜ ᱦᱩᱭᱩᱜ ᱜᱮᱭᱟ

ᱡᱟᱦᱟᱸᱭ ᱠᱚᱫᱚ ᱟᱨᱟᱢ ᱵᱟᱲᱟ ᱦᱚᱸ ᱦᱩᱭᱩᱜ ᱜᱮᱭᱟ ᱡᱟᱹᱯᱤᱫ ᱡᱤᱨᱟᱹᱣ ᱦᱚᱸ ᱥᱟᱱᱟ ᱜᱮᱭᱟ ᱰᱷᱮᱹᱨ ᱡᱟᱹᱯᱩᱫ ᱫᱤᱱ ᱫᱚ ᱦᱚᱭᱟᱭ ᱫᱟᱜᱟᱭ ᱫᱚᱢᱮ ᱮᱱᱠᱷᱟᱱ ᱪᱮᱜ ᱮᱢ ᱪᱤᱠᱟᱹᱭᱟ ᱡᱟᱹᱯᱤᱫ ᱡᱤᱨᱟᱹᱣ ᱦᱚᱸ ᱦᱩᱭᱩᱜᱼᱟ ᱚᱱᱠᱟᱜᱮ ᱡᱟᱹᱯᱤᱫ ᱡᱟᱹᱯᱩᱫ ᱫᱤᱱ ᱫᱚ